ᱦᱮᱞᱳ ᱢᱮᱱᱫᱤᱹᱧ ᱡᱮ ᱱᱤᱭᱚ ᱫᱩᱨᱜᱟᱯᱩᱨ ᱦᱚᱥᱯᱤᱴᱟᱞ ᱨᱮᱱ ᱟᱢᱠᱤ ᱰᱚᱠᱴᱚᱨ ᱢᱮᱱᱚᱠᱟᱢ ᱢᱮᱱᱫᱟ ᱤᱧᱫᱚ ᱯᱩᱨᱵᱚ ᱵᱚᱨᱫᱷᱚᱢᱟᱱ ᱠᱷᱚᱱᱤᱧ ᱢᱮᱱᱫᱟ ᱥᱟᱢᱟᱨᱩᱯᱟ ᱥᱚᱨᱮᱱ ᱢᱮᱱᱮᱜ ᱯᱩᱨᱵᱚ ᱵᱚᱨᱫᱷᱚᱢᱟᱱ ᱨᱮᱱᱟᱜ ᱡᱟᱭᱜᱟ ᱫᱚ ᱠᱟᱱᱟ ᱢᱟᱱᱠᱚᱨ ᱛᱚ ᱢᱟᱱᱠᱚᱨ ᱠᱷᱚᱱᱤᱧ ᱢᱮᱱᱫᱟ ᱤᱧ ᱫᱚ ᱢᱮᱱᱮᱜ ᱠᱟᱱ ᱢᱮᱱᱮᱜ ᱠᱟᱱ ᱛᱟᱦᱮᱸ ᱱᱤᱧ ᱡᱮ ᱤᱧᱟᱹᱜ ᱚᱲᱟᱜ ᱨᱮ ᱤᱧ ᱦᱚᱯᱚᱱᱵᱟ ᱢᱮᱱᱟᱭᱟ ᱛᱚ ᱩᱱᱤᱫᱚ ᱛᱷᱚᱨᱟ ᱢᱮᱱᱴᱮᱞᱤᱴᱤ ᱵᱟᱝ ᱴᱷᱤᱠ ᱜᱮᱛᱟᱭᱟ ᱛᱚ ᱩᱱᱤ ᱢᱟᱡᱷᱮ ᱢᱟᱡᱷᱮ ᱩᱱᱤ ᱵᱨᱮᱱ ᱪᱮᱠᱟᱜ ᱛᱟᱭᱪᱚ ᱢᱚᱥᱛᱮ ᱦᱚᱲ ᱵᱟᱭ ᱧᱮᱞ ᱴᱷᱤᱠ ᱠᱚᱣᱟ ᱛᱟᱯᱚᱨ ᱢᱚᱥᱛᱮ ᱨᱚᱲ ᱵᱟᱭ ᱵᱩᱡᱷᱟᱹᱣᱟ ᱡᱚᱢ ᱢᱚᱥᱛᱮ ᱵᱟᱭ ᱡᱚᱢ ᱧᱩᱭᱟ ᱡᱚᱢᱟᱜ ᱫᱚ ᱵᱟᱭ ᱧᱮᱞ ᱴᱷᱤᱠᱟ ᱡᱚᱢᱟᱜ ᱵᱚᱫᱚᱞᱛᱮ ᱩᱱᱤ ᱮᱴᱟᱜ ᱠᱤᱪᱷᱩ ᱜᱤ ᱡᱚᱢᱟᱜ ᱢᱚᱱᱮᱭᱟ ᱡᱮᱢᱚᱱ ᱡᱟᱦᱟᱱᱟᱜ ᱫᱷᱤᱨᱤ ᱠᱩᱡ ᱚᱱᱟᱠᱩᱡ ᱠᱟᱜᱚᱡᱽ ᱴᱩᱠᱨᱟᱹ ᱤᱱᱟᱹᱠᱩᱡ ᱜᱮ ᱡᱚᱢᱟ ᱛᱚ ᱟᱨ ᱢᱟᱡᱷᱮ ᱢᱟᱡᱷᱮ ᱡᱚᱠᱷᱚᱱ ᱵᱷᱟᱜᱮ ᱛᱟᱦᱮᱸ ᱱᱟᱭ ᱛᱚ ᱟᱹᱰᱤ ᱰᱤᱯᱯᱨᱮᱥᱚᱱ ᱨᱮ ᱛᱟᱦᱮᱱᱟ ᱢᱚᱱᱮᱜ ᱠᱟᱱᱟ ᱡᱟᱦᱟᱱᱟᱜ ᱦᱤᱲᱤᱧ ᱠᱟᱜ ᱞᱮᱠᱟ ᱛᱚ ᱤᱱᱟᱹ ᱠᱷᱟ ᱛᱤᱨ ᱛᱮ ᱱᱤᱭᱟᱹ ᱨᱮᱱᱟᱜ ᱪᱮᱫ ᱠᱚᱨᱟᱣ ᱜᱟᱱᱚᱜᱼᱟ ᱛᱷᱚᱲᱟᱢ ᱞᱮᱭ ᱫᱟᱲᱮᱭᱟᱜᱼᱟ ᱦᱮᱸ ᱦᱮᱸ ᱦᱮᱸ ᱱᱤᱭᱟᱹ ᱱᱤᱭᱟᱹ ᱢᱤᱫ ᱢᱟᱥ ᱦᱩᱭᱛᱮ ᱪᱟᱞᱟᱜ ᱠᱟᱱᱟ ᱦᱮᱸ ᱱᱚᱜᱼᱚᱭ ᱢᱤᱫ ᱢᱟᱥ ᱛᱤᱱ

ᱚᱱᱟ ᱟᱞᱮ ᱟᱞᱮ ᱱᱤᱭᱟᱹ ᱢᱟᱱᱠᱚᱨ ᱨᱤᱜᱮ ᱢᱤᱫᱴᱟᱝ ᱰᱚᱠᱴᱚᱨ ᱡᱟᱦᱟᱸᱭ ᱫᱚ ᱳᱭ ᱥᱩᱵᱷᱚᱝᱠᱚᱨ ᱵᱚᱞᱮ ᱰᱚᱠᱴᱚᱨ ᱧᱮᱛᱩᱢ ᱛᱟᱭ ᱩᱱᱤ ᱰᱚᱠᱴᱚᱨ ᱴᱷᱮᱱᱞᱮ ᱩᱫᱩᱜᱮ ᱠᱟᱱ ᱛᱟᱦᱮᱱᱟ ᱟᱫᱚ ᱱᱤᱛᱚᱝ ᱫᱚ ᱩᱱᱤ ᱮᱴᱟᱜ ᱴᱟᱣᱩᱱ ᱥᱤᱯᱨᱮ ᱤᱭᱟᱹ ᱴᱟᱱᱥᱯᱷᱟᱨ ᱠᱟᱱᱟ ᱟᱫᱚ ᱚᱱᱟ ᱠᱷᱟ ᱛᱤᱨ ᱛᱮ ᱩᱱᱤᱴᱷᱮᱱ ᱵᱟᱞᱮ ᱪᱟᱞᱟᱣ ᱫᱟᱲᱮᱭᱟᱜ ᱠᱟᱱᱟ ᱛᱚ ᱟᱢ ᱥᱟᱛᱮᱤᱧ ᱠᱚᱱᱴᱮᱠ ᱠᱮᱫᱟ ᱠᱷᱟ ᱞᱤ ᱨᱟᱱᱠᱚ ᱮᱢᱚᱜ ᱠᱟᱱ ᱛᱟᱦᱮᱱᱟ ᱚᱞᱟᱭ ᱠᱟᱱ ᱛᱟᱦᱮᱱᱟᱭ ᱡᱮ ᱱᱤᱭᱟᱹ ᱴᱟᱭᱤᱢᱨᱮ ᱡᱚᱢ ᱦᱩᱭᱩᱜᱼᱟ ᱤᱱᱟᱹ ᱜᱮ ᱟᱨ ᱛᱷᱚᱲᱟ ᱡᱟᱦᱟᱸ ᱢᱟᱱᱮ ᱦᱚᱨ ᱛᱟᱞᱟᱨᱮ ᱢᱟᱱᱮ ᱯᱷᱨᱤ ᱢᱟᱭᱤᱱᱰ ᱨᱮ ᱛᱟᱦᱮᱱ ᱦᱚᱲ ᱥᱟᱛᱮ ᱢᱤᱥᱟᱹ ᱤᱱᱟᱹᱠᱚᱜᱮ ᱛᱷᱚᱲᱟ ᱱᱤᱭᱚᱢ ᱠᱚᱭ ᱢᱮᱱᱮᱜ ᱠᱟᱱ ᱛᱟᱦᱮᱱᱟ ᱡᱮ ᱱᱚᱠᱟ ᱱᱚᱠᱟ ᱯᱮ ᱫᱚᱦᱚᱭ ᱭᱟ ᱤᱱᱟᱹ ᱠᱩᱡ ᱜᱮ ᱠᱚᱨ ᱚᱱᱟ ᱠᱟᱛᱮ ᱦᱚᱸ ᱩᱱᱤᱭᱟᱜ ᱠᱟᱛᱷᱟ ᱟᱸᱡᱚᱢ ᱠᱟᱛᱮ ᱦᱚ ᱢᱤᱫᱴᱮᱱ ᱢ ᱪᱮᱱᱡᱽ ᱦᱚᱸ ᱵᱟᱝ ᱦᱮᱡ ᱠᱟᱱᱟ ᱩᱱᱤᱭᱟᱜ ᱦᱚᱲᱢᱚᱨᱮ ᱵᱟᱝ ᱵᱟᱹᱱᱩᱜᱼᱟ

ᱦᱮᱸ ᱟᱞᱮᱠᱩᱡ

ᱠᱤᱪᱷᱩ ᱜᱷᱟ ᱲᱤᱡ ᱫᱚ ᱧᱮᱞ ᱴᱷᱤᱠᱟᱹᱡ ᱞᱮᱭᱟ ᱡᱚᱛᱚ ᱦᱚᱲᱜᱮ ᱟᱵᱟᱨ ᱟᱪᱠᱟᱭ ᱪᱮᱠᱟᱜ ᱠᱟᱱ ᱪᱚ ᱛᱚᱠᱷᱚᱱ ᱫᱚ ᱵᱟᱭ ᱧᱮᱞ ᱴᱷᱤᱠᱟᱹ ᱞᱮᱭᱟ

ᱦᱮᱸ ᱦᱮᱱ

ᱦᱮᱸ

ᱦᱮᱸ ᱦᱮᱸ

ᱦᱮᱸ ᱴᱷᱤᱠ ᱜᱮᱭᱟ ᱦᱮᱸ ᱴᱷᱤᱠ ᱜᱮᱭᱟ ᱟᱨ ᱤᱱᱟᱹ ᱞᱟᱹᱜᱤᱜ

ᱦᱮᱸ ᱴᱷᱤᱠ ᱜᱮᱭᱟ ᱢᱮᱱ ᱦᱮᱸ ᱚᱱᱟᱜᱮᱧ ᱢᱮᱱᱫᱟ ᱛᱚ ᱚᱱᱟ ᱞᱮ ᱜᱟᱯᱟ ᱳᱭ ᱥᱮᱛᱟᱜ ᱥᱮᱫ ᱟᱞᱮ ᱫᱚᱥᱴᱟ ᱠᱟᱛᱮ ᱞᱮ ᱪᱟᱞᱟᱜᱼᱟ ᱛᱚ ᱢᱮᱱᱮᱜ ᱠᱟᱱ ᱛᱟᱦᱮᱱᱟᱹᱧ ᱡᱮ ᱚᱱᱟ ᱨᱮᱱᱟᱜ ᱪᱟᱨᱡᱽ ᱥᱮ ᱡᱟᱦᱟᱸ ᱛᱤᱱᱟᱹᱜ ᱯᱚᱭᱥᱟ ᱞᱟᱜᱟᱜ ᱠᱟᱱᱟ ᱛᱤᱱᱟᱹᱜ ᱯᱮ ᱦᱟᱛᱟᱣ ᱫᱟ

ᱦᱮ ᱴᱷᱤᱠ ᱜᱮᱭᱟ ᱛᱟᱦᱚᱞᱮ ᱦᱮᱸ ᱴᱷᱤᱠ ᱜᱮᱭᱟ ᱛᱟᱦᱚᱞᱮ ᱦᱮᱸ

ᱦᱮᱸ ᱴᱷᱤᱠ ᱜᱮᱭᱟ ᱛᱟᱦᱚᱞᱮ ᱴᱷᱤᱠ ᱜᱮᱭᱟ ᱛᱟᱦᱚᱞᱮ ᱯᱷᱳᱱ ᱥᱟᱵ ᱞᱟᱹᱜᱤᱫ ᱟᱭᱢᱟ ᱟᱭᱢᱟ ᱥᱟᱨᱦᱟᱣ ᱡᱚᱦᱟᱨ ᱦᱮᱸ ᱴᱷᱤᱠ ᱜᱮᱭᱟ ᱫᱚᱦᱚᱭᱫᱤᱧ ᱛᱟᱦᱚᱞᱮ ᱦᱮᱸ